ᱢᱤᱫ ᱨᱮ ᱜᱮᱞ ᱢᱚᱬᱮ ᱪᱷᱮᱴ ᱜᱮᱞ ᱟᱨᱮ ᱯᱩᱜᱮ ᱮᱭᱟᱭ ᱵᱟᱨ ᱨᱮ ᱯᱮᱜᱮᱞ ᱪᱟᱹᱛ ᱜᱮ ᱤᱨᱟᱹᱞ ᱢᱚᱜᱮᱢᱚᱬ ᱯᱮᱨᱮ ᱢᱚᱬᱮ ᱵᱟᱹᱭᱥᱟᱹᱠᱷ ᱜᱮᱞ ᱟᱨᱮ ᱢᱚᱬᱮ ᱯᱩᱱ ᱨᱮ ᱵᱟᱨ ᱥᱚᱦᱚᱨᱟᱭ ᱜᱮᱭᱟᱭ ᱮᱜᱮ ᱢᱚᱲ ᱵᱟᱜᱮ ᱛᱩᱨ ᱢᱟᱜᱽ ᱜᱮᱞ ᱟᱨᱮ ᱢᱚᱬᱮ ᱜᱮᱞ